ᱦᱮᱞᱳ ᱤᱧ ᱫᱚ ᱢᱟᱱᱣᱟ ᱥᱚᱨᱮᱱ ᱤᱧ ᱞᱟᱹᱭ ᱮᱫᱼᱟ ᱥᱤᱞᱫᱟᱹ ᱠᱷᱚᱱ ᱤᱧ ᱫᱚ ᱢᱤᱫᱴᱟᱱ ᱚᱱᱞᱟᱭᱤᱱ ᱛᱮ ᱥᱟᱹᱲᱤᱧ ᱚᱰᱟᱨ ᱞᱮᱫᱟ ᱚᱱᱟ ᱫᱚ ᱦᱚᱞᱟ ᱦᱮᱡ ᱨᱮᱱᱟᱜ ᱠᱟᱛᱷᱟ ᱛᱟᱦᱮᱸ ᱠᱟᱱᱟ ᱢᱮᱱᱠᱷᱟᱱ ᱚᱱᱟ ᱫᱚ ᱵᱟᱝ ᱦᱮᱡ ᱞᱮᱱᱟ ᱟᱨ ᱚᱱᱟᱫᱚ ᱳᱭᱮᱵᱥᱟᱭᱤᱴ ᱨᱮ ᱠᱷᱩᱞᱟᱹᱣ ᱠᱟᱛᱮᱫ ᱤᱧ ᱧᱮᱞ ᱠᱮᱫᱟ ᱡᱮ ᱚᱸᱰᱮ ᱫᱚ ᱠᱟᱹᱣᱰᱤ ᱦᱚᱸ ᱵᱟᱝ ᱡᱚᱢᱟᱣ ᱠᱟᱱᱟ ᱢᱮᱱᱠᱷᱟᱱ ᱤᱧᱫᱚ ᱠᱟᱹᱣᱰᱤ ᱢᱟᱧ ᱵᱷᱮᱡᱟ ᱞᱮᱫ ᱜᱮᱭᱟ ᱢᱮᱱᱠᱷᱟᱱ ᱠᱟᱹᱣᱰᱤ ᱵᱟᱝ ᱡᱚᱢᱟᱣ ᱠᱟᱱᱟ ᱟᱨ ᱤᱧ ᱡᱟᱦᱟᱸᱧ ᱚᱰᱟᱨ ᱞᱮᱫᱟ ᱚᱱᱟ ᱡᱤᱱᱤᱥ ᱦᱚᱸ ᱤᱧ ᱴᱷᱮᱱ ᱫᱚ ᱵᱟᱝ ᱦᱮᱡ ᱟᱠᱟᱱᱟ ᱟᱨ ᱤᱧ ᱤᱱᱟᱹᱠᱷᱟᱱ ᱚᱱᱟ ᱡᱤᱱᱤᱥ ᱡᱚᱠᱷᱚᱱ ᱵᱟᱝ ᱦᱮᱡ ᱞᱮᱱᱟ ᱛᱟᱦᱞᱮ ᱚᱱᱟ ᱤᱧ ᱡᱟᱦᱟᱸ ᱠᱟᱹᱣᱰᱤᱧ ᱡᱚᱢᱟ ᱟᱠᱟᱫ ᱚᱱᱟ ᱠᱟᱹᱣᱰᱤ ᱫᱚ ᱤᱧ ᱨᱩᱣᱟᱹᱲ ᱟᱹᱧ ᱯᱮ ᱟᱨ ᱚᱱᱟ ᱡᱤᱱᱤᱥ ᱫᱚ ᱛᱟᱦᱞᱮ ᱟᱫᱚ ᱤᱧᱫᱚ ᱵᱟᱹᱧ ᱦᱟᱛᱟᱣᱟ ᱢᱟ ᱮᱱᱠᱷᱟᱱ ᱡᱚᱦᱟᱨᱜᱮ